ᱦᱮᱞᱳ ᱚᱴᱳ ᱚᱴᱳ ᱵᱟᱞᱟ ᱴᱷᱮᱱ ᱜᱮᱥᱮ ᱞᱟᱜᱟᱣ ᱠᱟᱱᱟ ᱤᱧ ᱠᱷᱚᱠᱨᱚ ᱠᱷᱚᱱᱮᱧ ᱞᱟᱹᱭᱮᱫᱼᱟ ᱚᱴᱳᱧ ᱫᱚᱨᱠᱟᱚᱜ ᱠᱟᱱ ᱛᱟᱦᱮᱸᱫ ᱨᱟᱡᱽᱱᱚᱜᱚᱨ ᱠᱷᱚᱱ ᱦᱚᱞᱫᱤ ᱫᱷᱟᱹᱵᱤᱡ ᱤᱫᱤ ᱨᱮᱱᱟᱜ ᱛᱟᱦᱮᱸ ᱠᱟᱱᱟ ᱛᱤᱱᱟᱹᱜ ᱯᱚᱥᱭᱥᱟᱢ ᱦᱟᱛᱟᱣᱟ ᱟᱨ ᱛᱮᱦᱮᱧ ᱧᱟᱢᱚᱜ ᱟᱥᱮ ᱵᱟᱝᱟ ᱴᱷᱤᱠ ᱜᱮᱭᱟ ᱛᱚᱵᱮ